ᱦᱮᱞᱳ ᱟᱹᱞᱤᱧ ᱫᱚ ᱥᱩᱥᱟᱹᱨᱤᱭᱟᱹ ᱞᱤᱧ ᱞᱟᱹᱭᱮᱫᱼᱟ ᱟᱫᱚ ᱟᱹᱵᱤᱱ ᱪᱟᱹᱥᱤ ᱠᱟᱱ ᱜᱮᱭᱟᱵᱤᱱ ᱥᱮ ᱟᱪᱪᱷᱟ ᱟᱪᱪᱷᱟ ᱴᱷᱤᱠ ᱟᱫᱚ ᱱᱤᱛᱳᱜ ᱫᱚ ᱛᱟᱦᱞᱮ ᱟᱹᱵᱤᱱ ᱪᱮᱫ ᱠᱚ ᱦᱟᱸᱜ ᱵᱤᱱ ᱪᱟᱥᱟᱠᱟᱜᱼᱟ ᱦᱮᱸ ᱟᱨ ᱢᱟᱱᱮ ᱢᱟᱨᱟᱝ ᱧᱚᱜ ᱜᱮ ᱪᱟᱥᱟᱠᱟᱱᱟ ᱥᱮ ᱢᱟᱱᱮ ᱤᱝᱠᱟᱹ ᱦᱩᱰᱤᱧ ᱫᱷᱟᱨᱟ ᱜᱮᱭᱟ ᱟᱫᱚ ᱱᱚᱛᱮ ᱨᱮ ᱪᱟᱥ ᱪᱟᱥ ᱫᱚ ᱛᱤᱱᱟᱹᱜ ᱵᱟᱨ ᱪᱟᱥᱚᱜ ᱠᱟᱱᱟ ᱢᱟᱱᱮ ᱫᱚ ᱢᱤᱫ ᱥᱤᱡᱤᱱ ᱜᱮ ᱥᱮ ᱵᱟᱨᱼᱯᱮ ᱫᱷᱟᱹᱣ ᱚᱱᱠᱟ ᱪᱟᱥᱚᱜ ᱠᱟᱱᱟ ᱟᱨ ᱚᱱᱟ ᱨᱮᱭᱟᱜ ᱥᱟᱫᱷᱚᱱ ᱠᱚ ᱪᱮᱫ ᱠᱚ ᱢᱮᱱᱟᱜᱼᱟ ᱪᱟᱥ ᱵᱟᱠᱷᱨᱟᱛᱮ ᱫᱟᱜ ᱠᱚ ᱮᱱᱠᱷᱟᱱ ᱫᱚ ᱢᱟᱱᱮ ᱫᱚ ᱱᱟᱜ ᱵᱮᱥ ᱫᱷᱟᱨᱟ ᱪᱟᱥ ᱫᱚ ᱱᱤᱱ ᱢᱚᱴᱟ ᱦᱩᱲᱩ ᱜᱮ ᱟᱨ ᱡᱟᱦᱟᱸᱛᱤᱱᱟᱹᱜ ᱥᱟᱨᱮᱡᱚᱜ ᱠᱟᱱᱟ ᱫᱟᱜ ᱠᱚ ᱜᱟᱰᱟᱼᱢᱩᱰᱩ ᱫᱟᱜ ᱛᱮ ᱢᱟᱛᱚ ᱦᱟᱸᱜ ᱥᱚᱵᱽᱡᱤ ᱠᱚᱫᱚ ᱪᱟᱥᱚᱜ ᱠᱟᱱ ᱦᱳᱭᱛᱚ ᱚᱱᱠᱟ ᱛᱟᱞᱦᱮ ᱡᱟᱦᱟᱸᱭ ᱵᱨᱤᱡᱽ ᱠᱚᱫᱚ ᱵᱟᱹᱪᱩᱜᱼᱟ ᱥᱮ ᱱᱚᱝᱠᱟ ᱰᱮᱢ ᱠᱚ ᱦᱟᱸᱜᱼᱟ ᱚᱱᱟ ᱠᱚᱫᱚ ᱟᱪᱪᱷᱟ ᱟᱫᱚ ᱚ ᱟᱫᱚ ᱪᱟᱥ ᱫᱚ ᱱᱤᱛᱳᱜ ᱫᱚ ᱱᱟᱜ ᱮᱱᱠᱷᱟᱱ ᱥᱤᱡᱤᱱ ᱚᱱᱩᱥᱟᱨ ᱡᱮᱢᱚᱱ ᱱᱤᱛᱳᱜ ᱡᱟᱦᱟᱸ ᱫᱟᱢ ᱧᱚᱜ ᱟᱠᱟᱱᱟ ᱚᱱᱠᱟᱱᱟᱜ ᱪᱟᱥᱚᱜ ᱠᱟᱱᱟ ᱥᱮ ᱢᱟᱱᱮ ᱫᱚ ᱢᱟᱱᱮ ᱡᱟᱦᱟᱸ ᱜᱮ ᱪᱟᱥᱚᱜ ᱠᱟᱱᱟ ᱦᱚᱸ ᱦᱚᱸ ᱟᱪᱪᱷᱟ ᱟᱫᱚ ᱢᱟᱱᱮ ᱪᱮᱫᱞᱮᱠᱟ ᱛᱮ ᱰᱷᱮᱨ ᱧᱚᱜ ᱟᱨᱚ ᱤᱱᱠᱟᱢ ᱦᱤᱡᱩᱜᱼᱟ ᱚᱱᱠᱟᱱᱟᱜ ᱤᱭᱟᱹ ᱠᱚᱫᱚ ᱪᱟᱥ ᱫᱚ ᱦᱟᱸᱜ ᱵᱟᱪᱩᱜᱼᱟᱱᱟ ᱡᱮᱢᱚᱱ ᱵᱟᱭ ᱩᱭᱦᱟᱹᱨᱚᱜ ᱠᱟᱱᱟ ᱡᱮ ᱱᱚᱣᱟ ᱪᱟᱥ ᱞᱮᱠᱷᱟᱡ ᱫᱚ ᱥᱤᱡᱤᱱ ᱚᱱᱩᱥᱟᱨ ᱛᱮ ᱱᱚᱣᱟ ᱥᱤᱡᱤᱱ ᱨᱮᱫᱚ ᱱᱚᱝᱠᱟᱱᱟᱜ ᱵᱮᱥ ᱟᱢᱫᱟᱱᱤᱜᱼᱟ ᱰᱷᱮᱨ ᱫᱟᱢ ᱛᱮ ᱟᱪᱪᱷᱟ ᱟᱫᱚ ᱡᱩᱫᱤ ᱱᱚᱝᱠᱟ ᱥᱚᱨᱠᱟᱨ ᱯᱟᱦᱴᱟ ᱠᱷᱚᱱ ᱜᱚᱲᱚ ᱧᱟᱢ ᱞᱮᱱᱠᱷᱟᱱ ᱫᱚ ᱪᱟᱥ ᱫᱚ ᱵᱮᱥ ᱜᱮ ᱪᱟᱥ ᱵᱟᱲᱟ ᱠᱚᱜᱼᱟ ᱱᱤᱭᱟᱹ ᱮᱨᱤᱭᱟ ᱠᱚᱨᱮ ᱟᱪᱪᱷᱟ ᱴᱷᱤᱠᱜᱮᱭᱟ ᱛᱟᱞᱦᱮ ᱚᱱᱛᱮ ᱜᱮ ᱥᱚᱨᱠᱟᱨ ᱥᱮᱫ ᱜᱮ ᱠᱤᱪᱷᱩ ᱵᱮᱵᱚᱥᱛᱷᱟᱜᱼᱢᱟ ᱴᱷᱤᱠ ᱴᱷᱤᱠ ᱴᱷᱤ